ᱟᱹᱰᱤ ᱟᱸᱴᱜᱮᱧ ᱠᱩᱥᱤᱭᱟᱜᱼᱟ ᱵᱟᱯᱞᱟ ᱚᱲᱟᱜ ᱨᱮᱫᱚ ᱱᱟᱣᱟ ᱵᱟᱹᱦᱩ ᱡᱟᱶᱟᱭ ᱠᱤᱱ ᱛᱟᱦᱮᱱᱟ ᱚᱱᱟᱨᱮ ᱮᱱᱮᱡ ᱥᱮᱨᱮᱧ ᱤᱛᱩᱫ ᱥᱤᱸᱫᱩᱨ ᱵᱟᱸᱫᱷᱟᱯᱚᱱ ᱫᱩᱲᱩᱵ ᱵᱟᱹᱨᱭᱟᱹᱛ ᱠᱚᱠᱚ ᱦᱤᱡᱩᱜᱼᱟ ᱡᱚᱢ ᱧᱩ ᱦᱩᱭᱩᱜᱼᱟ ᱯᱮᱲᱟ ᱯᱟᱹᱲᱦᱟᱹ ᱠᱚᱠᱚ ᱛᱟᱦᱮᱱᱟ ᱟᱹᱰᱤ ᱮᱱᱮᱡ ᱥᱮᱨᱮᱧ ᱦᱩᱭᱩᱜᱼᱟ ᱟᱨ ᱤᱧᱦᱚᱸ ᱮᱱᱮᱡ ᱤᱧ ᱠᱩᱥᱤᱭᱟᱜᱼᱟ ᱤᱧ ᱦᱚᱸᱧ ᱮᱱᱮᱡ ᱜᱮᱭᱟ ᱯᱮᱲᱟ ᱯᱟᱹᱲᱦᱟᱹ ᱠᱚ ᱥᱟᱞᱟᱜ ᱛᱮ